ᱥᱟᱶᱛᱟ ᱫᱚ ᱛᱤᱨᱞᱟᱹ ᱦᱚᱯᱚᱱ ᱠᱚᱫᱚᱭ ᱥᱚᱢᱚᱨᱛᱷᱚᱱ ᱠᱚᱜᱮᱭᱟ ᱥᱟᱱᱟᱢ ᱛᱤᱨᱞᱟᱹ ᱦᱚᱯᱚᱱ ᱠᱚᱜᱮ ᱮᱱᱮᱡ ᱫᱚ ᱫᱚᱨᱠᱟᱨ ᱠᱟᱱᱟ ᱟᱵᱚ ᱥᱟᱶᱛᱟ ᱥᱚᱢᱟᱡᱽ ᱨᱮᱫᱚ ᱡᱟᱦᱟᱸᱭ ᱛᱤᱨᱞᱟᱹ ᱦᱚᱯᱚᱱ ᱮᱱᱮᱡ ᱥᱟᱱᱟᱭᱮᱭᱟ ᱩᱱᱤ ᱫᱚᱭ ᱮᱱᱮᱡᱟ ᱡᱟᱦᱟᱸᱭ ᱵᱟᱝ ᱮᱱᱮᱡ ᱥᱟᱱᱟᱭᱮᱭᱟ ᱩᱱᱤ ᱫᱚ ᱵᱟᱝ ᱮ ᱮᱱᱮᱡᱼᱟ ᱱᱚᱶᱟ ᱫᱚ ᱠᱳᱱᱳ ᱡᱳᱨ ᱡᱚᱵᱚᱥᱛᱤ ᱫᱚ ᱵᱟᱝ ᱠᱟᱱᱟ ᱟᱵᱚ ᱨᱮᱱ ᱛᱤᱨᱞᱟᱹ ᱦᱚᱯᱚᱱ ᱡᱩᱫᱤ ᱠᱚ ᱮᱱᱮᱡᱼᱟ ᱟᱵᱚ ᱢᱚᱬᱮ ᱠᱚᱦᱚᱸ ᱩᱱᱠᱩ ᱫᱚ ᱨᱟᱹᱥᱠᱟᱹ ᱦᱚᱪᱚ ᱠᱚ ᱦᱩᱭᱩᱜ ᱛᱟᱵᱳᱱᱟ ᱛᱟᱦᱚᱞᱮ ᱠᱷᱟᱱ ᱜᱮ ᱩᱱᱠᱩᱣᱟᱜ ᱢᱚᱱᱳᱵᱚᱞ ᱠᱮᱴᱮᱡᱚᱜ ᱛᱟᱠᱚᱣᱟ ᱩᱱᱠᱩ ᱦᱚᱸᱠᱚ ᱢᱚᱱᱮᱭᱟ ᱵᱟᱝ ᱢᱟ ᱟᱞᱮ ᱨᱮᱱ ᱢᱚᱬᱮ ᱠᱚᱦᱚᱸ ᱠᱚ ᱟᱞᱮ ᱠᱚ ᱥᱚᱢᱚᱨᱛᱷᱚᱱᱮᱫ ᱞᱮᱭᱟ ᱛᱟᱦᱚᱞᱮ ᱠᱷᱟᱱ ᱜᱮ ᱩᱱᱠᱩ ᱫᱚᱠᱚ ᱟᱨ ᱞᱟᱦᱟ ᱥᱮᱫ ᱠᱚ ᱛᱟᱲᱟᱢ ᱛᱟᱵᱳᱱᱟ ᱧᱩᱛᱩᱢ ᱠᱚᱠᱚ ᱢᱟᱨᱥᱟᱞ ᱛᱟᱵᱳᱱᱟ ᱮᱱᱮᱡ ᱫᱚ ᱵᱟᱹᱲᱤᱡ ᱫᱚ ᱵᱟᱹᱲᱤᱡ ᱡᱤᱱᱤᱥ ᱫᱚ ᱵᱟᱝ ᱠᱟᱱ ᱛᱟᱵᱳᱱᱟ